ᱦᱮᱸ ᱥᱟᱜᱟᱲᱚᱢ ᱨᱮᱭᱟᱜ ᱥᱩᱵᱤᱫᱷᱟ ᱫᱚ ᱢᱮᱱᱟᱜ ᱟᱠᱟᱫ ᱜᱮᱭᱟ ᱮᱠᱥᱚ ᱦᱟᱴ ᱦᱟᱸᱜ ᱡᱟᱦᱟᱸ ᱞᱮ ᱢᱮᱱ ᱦᱚᱪᱚᱭᱮᱫᱟ ᱟᱨ ᱚᱱᱟ ᱠᱚ ᱵᱟᱭ ᱛᱟᱦᱮᱱ ᱠᱷᱟᱱ ᱫᱚ ᱱᱤᱡᱮᱨᱟᱜ ᱵᱷᱟᱲᱟ ᱜᱟᱹᱰᱤ ᱛᱮ ᱨᱮᱦᱚᱸ ᱦᱟᱥᱯᱟᱛᱟᱞ ᱪᱟᱞᱟᱣ ᱫᱚ ᱦᱩᱭᱩᱜ ᱠᱟᱱ ᱜᱮᱭᱟ ᱟᱨ ᱦᱟᱥᱯᱟᱛᱟᱞ ᱫᱚ ᱵᱟᱡᱟᱨ ᱵᱷᱤᱛᱨᱤ ᱨᱮᱜᱮ ᱢᱮᱱᱟᱜᱼᱟ ᱢᱮᱱᱠᱷᱟᱱ ᱟᱞᱮ ᱟᱹᱛᱩ ᱠᱷᱚᱱ ᱱᱚᱣᱟ ᱡᱮᱞᱮᱧ ᱫᱷᱟᱨᱟ ᱜᱮᱭᱟ ᱥᱚᱢᱚᱭ ᱞᱟᱜᱟᱜᱼᱟ ᱥᱮᱱᱚᱜ ᱞᱟᱹᱜᱤᱫ ᱛᱮ ᱟᱞᱮ ᱵᱟᱡᱟᱨ ᱠᱷᱚᱱ ᱠᱟᱹᱴᱤᱡ ᱟᱹᱛᱩ ᱛᱟᱞᱮ ᱡᱮᱞᱮᱧ ᱜᱮᱭᱟ ᱚᱱᱟ ᱦᱤᱥᱟᱹᱵᱽ ᱛᱮ ᱠᱟᱹᱴᱤᱡ ᱥᱚᱢᱚᱭ ᱫᱚ ᱞᱟᱜᱟᱣ ᱧᱚᱜᱚᱜ ᱠᱟᱱ ᱜᱮᱭᱟ

ᱚᱸᱰᱮ ᱥᱮᱴᱮᱨᱚᱜ ᱛᱮ ᱟᱞᱮ ᱢᱤᱫ ᱜᱷᱚᱱᱴᱟ ᱜᱟᱱ ᱥᱚᱢᱚᱭ ᱞᱟᱜᱟᱣ ᱞᱮᱭᱟ ᱪᱮᱫᱟᱜ ᱪᱮ ᱟᱞᱮ ᱮᱢᱵᱩᱞᱮᱱᱥ ᱞᱮ ᱦᱚᱦᱚ ᱟᱭᱟ ᱟᱨᱦᱚᱸ ᱚᱸᱰᱮ ᱠᱷᱚᱱ ᱨᱩᱣᱟᱹᱲᱟ ᱟᱹᱛᱩ ᱠᱚ ᱨᱩᱣᱟᱹᱲᱟ ᱟᱨ ᱵᱟᱠᱷᱟᱱ ᱟᱞᱮᱭᱟᱜ ᱵᱷᱟᱲᱟ ᱜᱟᱹᱰᱤ ᱛᱮᱦᱚᱸ ᱵᱟᱡᱟᱨ ᱠᱷᱚᱱ ᱦᱤᱡᱩᱜᱼᱟ ᱟᱨᱞᱮ ᱪᱟᱞᱟᱜᱼᱟ ᱛᱚᱵᱮ ᱱᱟᱝ ᱦᱟᱥᱯᱟᱛᱟᱞ ᱞᱮ ᱥᱮᱴᱮᱨ ᱫᱟᱲᱮᱭᱟᱜ ᱠᱟᱱᱟ